ᱟᱞᱮ ᱜᱷᱟᱨᱚᱧᱡᱽ ᱨᱮ ᱢᱤᱫᱴᱮᱱ ᱵᱟᱜᱟᱱ ᱞᱮ ᱵᱮᱱᱟᱣ ᱟᱠᱟᱫᱟ ᱚᱱᱟ ᱵᱟᱜᱟᱱ ᱨᱮᱫᱚ ᱥᱟᱹᱜᱩᱣᱟᱱ ᱢᱤᱦᱩᱵᱚᱱᱤ ᱥᱚᱱᱟᱡᱷᱩᱲᱤ ᱥᱤᱥᱩ ᱚᱱᱟ ᱫᱟᱨᱮ ᱠᱚᱞᱮ ᱨᱚᱦᱚᱭ ᱟᱠᱟᱫᱟ ᱚᱱᱟ ᱫᱟᱨᱮ ᱫᱚ ᱟᱹᱰᱤ ᱟᱸᱴ ᱫᱚ ᱵᱟᱝ ᱞᱟᱹᱴᱩᱣᱟ ᱪᱟᱹᱨᱤᱫᱤᱠᱮ ᱢᱟᱫ ᱛᱮᱞᱮ ᱵᱮᱲᱟᱣ ᱟᱠᱟᱫᱟ ᱡᱟᱛᱮ ᱢᱤᱦᱩ ᱢᱮᱨᱚᱢ ᱠᱚ ᱵᱟᱠᱚ ᱵᱚᱞᱚ ᱫᱟᱲᱮᱭᱟᱜ ᱚᱱᱟᱛᱮ ᱮᱱᱨᱮᱦᱚᱸ ᱢᱤᱫ ᱦᱚᱲ ᱫᱚ ᱢᱟᱡᱷᱮ ᱢᱟᱡᱷᱮ ᱵᱟᱜᱟᱱ ᱫᱚᱭ ᱦᱤᱨᱤ ᱟᱹᱜᱩᱣᱟᱜᱼᱟ ᱡᱟᱛᱮ ᱟᱲᱮ ᱥᱮᱱᱟᱜ ᱫᱟᱨᱮ ᱠᱚ ᱰᱟᱝᱨᱟ ᱵᱟᱠᱚ ᱡᱚᱢ ᱱᱚᱣᱟ ᱵᱟᱜᱟᱱ ᱨᱮᱫᱚ ᱤᱧ ᱪᱷᱟᱲᱟ ᱟᱨᱦᱚᱸ ᱮᱨᱮᱞᱤᱧ ᱠᱚᱲᱟᱭ ᱵᱟᱜᱟᱱ ᱨᱮᱫᱚᱭ ᱯᱳᱣᱟᱜᱼᱟᱭ ᱫᱟᱜ ᱠᱚᱭ ᱫᱩᱞᱟᱜᱼᱟ ᱥᱚᱢᱚᱭ ᱥᱚᱢᱚᱭ ᱤᱧ ᱵᱟᱹᱧ ᱛᱟᱸᱦᱮᱱ ᱠᱷᱟᱱ ᱩᱱᱤ ᱜᱮ ᱥᱚᱵᱽ ᱥᱚᱢᱚᱭᱮ ᱧᱮᱞ ᱟᱹᱜᱩᱣᱟᱜᱼᱟ ᱚᱱᱟ ᱫᱟᱨᱮ ᱞᱟᱹᱴᱩ ᱠᱟᱛᱮᱜ ᱞᱮ ᱟᱹᱠᱷᱨᱤᱧᱟ ᱟᱹᱠᱷᱨᱤᱧ ᱠᱟᱛᱮᱜ ᱡᱟᱜᱮ ᱯᱚᱭᱥᱟ ᱦᱩᱭᱩᱜᱼᱟ ᱚᱱᱟ ᱯᱚᱭᱥᱟ ᱠᱟᱹᱢᱤ ᱨᱮᱞᱮ ᱞᱟᱜᱟᱣᱟ